ᱱᱤᱭᱟᱹ ᱟᱵᱚ ᱫᱤᱥᱚᱢ ᱨᱮ ᱚᱞ ᱪᱤᱠᱤ ᱥᱟᱱᱛᱟᱞᱤ ᱯᱟᱹᱨᱥᱤ ᱫᱚ ᱢᱚᱸᱡᱽ ᱛᱮᱦᱚᱸ ᱵᱟᱝ ᱪᱟᱞᱩ ᱟᱠᱟᱱᱟ ᱟᱨ ᱪᱟᱞᱩᱜᱞᱮᱱᱜᱮᱭᱟ ᱟᱵᱟᱨ ᱚᱱᱟ ᱫᱚ ᱤᱭᱟᱹᱭ ᱱᱟ ᱵᱟᱠᱚ ᱨᱟᱠᱟᱵ ᱫᱟᱲᱮᱭᱟᱜ ᱠᱟᱱᱟ ᱩᱱᱩᱢᱮᱱᱟ ᱤᱭᱟᱹ ᱨᱟᱠᱟᱵ ᱞᱟᱹᱜᱤᱫ ᱛᱮᱦᱚᱸ ᱥᱚᱨᱠᱟᱨ ᱦᱚᱸ ᱵᱟᱭ ᱡᱟᱦᱟᱸᱱᱟᱜ ᱵᱟᱭ ᱛᱤ ᱡᱟᱸᱜᱟᱣᱟᱜ ᱠᱟᱱᱟ ᱟᱨ ᱱᱚᱣᱟ ᱨᱟᱠᱟᱵᱚᱜ ᱞᱟᱹᱜᱤᱫ ᱞᱟᱹᱜᱤᱫ ᱛᱮ ᱱᱩᱠᱩ ᱜᱤᱫᱽᱨᱟᱹ ᱠᱚᱦᱚᱸ ᱢᱤᱫᱴᱮᱡ ᱴᱨᱮᱱᱤᱝ ᱥᱮᱱᱴᱟᱨ ᱠᱚ ᱧᱟᱢᱟ ᱛᱚᱵᱮᱛᱚ ᱟᱠᱚ ᱦᱚᱸ ᱚᱱᱟ ᱯᱟᱨᱥᱤ ᱠᱚ ᱨᱟᱠᱟᱵ ᱞᱟᱹᱜᱤᱫ ᱠᱚ ᱵᱷᱚᱛᱛᱤᱜᱼᱟ ᱱᱤᱛ ᱫᱚ ᱢᱤᱫᱴᱮᱡ ᱥᱮᱱᱴᱟᱨ ᱠᱷᱩᱞᱟᱹᱣ ᱡᱟᱨᱩᱲ ᱟᱨ ᱚᱱᱟ ᱚᱞᱪᱤᱠᱤ ᱥᱮᱱᱴᱟᱨ ᱠᱷᱩᱞᱟᱹᱣ ᱞᱮᱱ ᱠᱷᱟᱡ ᱛᱟᱦᱞᱮ ᱤᱥᱠᱩᱞ ᱤᱥᱠᱩᱞ ᱯᱟᱲᱦᱟᱣ ᱞᱟᱹᱜᱤᱫ ᱴᱤᱪᱟᱨ ᱠᱚ ᱧᱟᱢ ᱠᱚᱜᱼᱟ ᱟᱫᱚ ᱱᱚᱣᱟ ᱦᱚᱸ ᱥᱚᱨᱠᱟᱨ ᱵᱟᱭ ᱛᱤ ᱡᱟᱸᱜᱟᱣᱟᱜ ᱠᱟᱱᱟ ᱱᱚᱣᱟ ᱢᱤᱫᱴᱮᱡ ᱥᱚᱢᱚᱥᱥᱟ ᱵᱚᱱ ᱯᱟᱲᱟᱣ ᱟᱟ ᱟᱠᱟᱱᱟ ᱟᱨ ᱵᱟᱡᱟᱨ ᱮᱨ ᱯᱚᱨᱮ ᱡᱟᱦᱟᱸᱭ ᱠᱚ ᱪᱟᱞᱟᱜ ᱠᱟᱱᱟ ᱚᱱᱟ ᱟᱵᱚ ᱯᱟᱹᱨᱥᱤ ᱫᱚᱠᱚ ᱦᱤᱲᱤᱧ ᱮᱫᱟ ᱱᱚᱣᱟ ᱯᱟᱹᱨᱥᱤ ᱠᱚ ᱡᱮᱢᱚᱱ ᱦᱤᱱᱫᱤ ᱤᱝᱞᱤᱥ ᱵᱟᱝᱞᱟ ᱚᱱᱟ ᱛᱮᱠᱚ ᱨᱚᱲ ᱮᱫᱟ ᱟᱨ ᱱᱚᱣᱟ ᱯᱟᱹᱨᱥᱤ ᱡᱩᱫᱤ ᱪᱟᱞᱩ ᱞᱮᱱ ᱠᱷᱟᱡ ᱟᱛᱳ ᱟᱛᱳ ᱤᱥᱠᱩᱞ ᱵᱮᱱᱟᱣ ᱞᱮᱱ ᱠᱷᱟᱡ ᱚᱞ ᱪᱤᱠᱤ ᱨᱮᱭᱟᱜ ᱯᱟᱨᱥᱤ ᱟᱨᱠᱤ ᱢᱚᱸᱡᱽ ᱪᱟᱹᱞᱩᱜ ᱞᱟᱦᱟ ᱫᱚ ᱢᱤᱫᱴᱮᱡ ᱴᱨᱮᱱᱤᱝ ᱥᱮᱱᱴᱟᱨ ᱫᱚᱨᱠᱟᱨᱟ

ᱪᱮᱫ ᱪᱟᱵᱟ ᱞᱮᱠᱷᱟᱡ ᱫᱚ ᱚᱱᱟ ᱠᱚᱠᱩᱥᱤ ᱢᱚᱸᱡᱽ ᱵᱩᱡᱷᱟᱹᱜ ᱜᱮᱭᱟ ᱛᱟᱭᱚᱢ ᱫᱟᱨᱟᱢ ᱤᱥᱠᱩᱞ ᱠᱚ ᱦᱩᱭ ᱠᱚᱜᱼᱟ ᱤᱥᱠᱩᱞ ᱵᱮᱱᱟᱣ ᱠᱟᱛᱮᱫ ᱢᱟᱥᱴᱟᱨ ᱠᱚᱦᱚᱸ ᱠᱚ ᱵᱮᱱᱟᱣ ᱠᱚᱜᱼᱟ ᱚᱱᱟ ᱤᱭᱟᱹᱛᱮ ᱟᱵᱚ ᱫᱚ ᱟᱰᱤ ᱛᱟᱭᱚᱢ ᱨᱮ ᱟᱨ ᱠᱤ ᱱᱚᱣᱟ ᱯᱟᱸᱨᱥᱤ ᱫᱚ ᱱᱤᱛ ᱦᱚᱸ ᱟᱹᱰᱤ ᱛᱟᱭᱚᱢ ᱨᱮ ᱢᱮᱱᱟᱜ ᱵᱚᱱᱟ ᱡᱚᱛᱚ ᱯᱟᱹᱨᱥᱤ ᱜᱮ ᱞᱟᱦᱟᱜ ᱠᱟᱱᱟ ᱤᱝᱞᱤᱥ ᱵᱟᱝᱞᱟ ᱡᱚᱛᱚ ᱜᱮ ᱟᱫᱚ ᱱᱚᱣᱟ ᱯᱟᱹᱨᱥᱤ ᱞᱟᱦᱟᱭ ᱛᱮ ᱱᱚᱣᱟ ᱚᱞ ᱪᱤᱠᱤ ᱯᱟᱨᱥᱤ ᱜᱮ ᱤᱥᱠᱩᱞ ᱤᱥᱠᱩᱞ ᱡᱩᱫᱤ ᱯᱟᱲᱦᱟᱣ ᱨᱮᱭᱟᱜ ᱢᱤᱫᱴᱮᱡ ᱵᱚᱱᱫᱚ ᱵᱚᱥᱛᱚ ᱦᱩᱭ ᱞᱮᱱ ᱠᱷᱟᱡ ᱥᱮ ᱴᱨᱮᱱᱤᱝ ᱥᱮᱱᱴᱟᱨ ᱠᱷᱩᱞᱟᱹᱣ ᱞᱮᱱ ᱠᱷᱟᱡ ᱜᱤᱫᱽᱨᱟᱹ ᱯᱤᱫᱽᱨᱟᱹ ᱱᱚᱣᱟ ᱯᱟᱹᱨᱥᱤ ᱫᱚ ᱥᱟᱨᱟ ᱢᱚᱸᱡᱽ ᱛᱮᱠᱚ ᱪᱮᱫ ᱠᱮᱭᱟ ᱟᱨ ᱴᱤᱪᱟᱹᱨ ᱠᱚᱠᱚ ᱵᱮᱱᱟᱣ ᱠᱚᱜᱼᱟ ᱚᱱᱟ ᱤᱭᱟᱹᱛᱮ ᱱᱚᱣᱟ ᱯᱟᱹᱨᱥᱤ ᱫᱚ ᱟᱵᱚ ᱱᱚᱣᱟ ᱥᱚᱨᱠᱟᱨ ᱟᱨ ᱠᱤ ᱵᱟᱭ ᱛᱤ ᱡᱟᱸᱜᱟᱣᱟᱜ ᱠᱟᱱᱟ ᱱᱚᱣᱟᱭ ᱛᱤ ᱡᱟᱸᱜᱟᱣᱟᱜ ᱠᱷᱟᱡ ᱛᱤᱱᱟᱹᱜ ᱟᱭᱢᱟ ᱟᱰᱤ ᱞᱟᱦᱟ ᱥᱟᱞᱨᱮ ᱱᱚᱣᱟ ᱤᱥᱠᱩᱞᱠᱚ ᱢᱤᱫ ᱵᱟᱨ ᱟᱹᱛᱩ ᱨᱮ ᱦᱩᱭ ᱞᱮᱱ ᱜᱮᱭᱟ ᱦᱩᱭ ᱠᱟᱛᱮᱫ ᱟᱵᱟᱨ ᱪᱤᱠᱟ ᱪᱚ ᱱᱚᱣᱟ ᱰᱩᱵᱩᱡ ᱮᱱ ᱱᱮᱛᱟᱨ ᱢᱟ ᱵᱚᱭ ᱠᱷᱟᱛᱟ ᱥᱞᱮᱴ ᱟᱞᱢᱟᱨᱤ ᱵᱷᱤᱛᱨᱤ ᱨᱮᱜᱮ ᱧᱤᱫᱤᱨ ᱠᱚ ᱡᱚᱢᱟ ᱢᱤᱫ ᱵᱟᱨ ᱥᱮᱱᱴᱟᱨ ᱠᱚ ᱠᱷᱩᱞᱟᱹᱣ ᱞᱮᱫᱟ ᱱᱚᱣᱟ ᱠᱚᱦᱚᱸ ᱵᱚᱱᱫᱚᱭ ᱱᱟ ᱜᱤᱫᱽᱨᱟᱹ ᱯᱤᱫᱽᱨᱟᱹ ᱡᱚᱛᱚ ᱠᱚ ᱦᱤᱲᱤᱧ ᱪᱟᱵᱟ ᱠᱮᱫᱟ ᱵᱟᱢ ᱜᱟᱥᱟᱣ ᱢᱟᱧᱡᱟᱣ ᱞᱮᱠᱷᱟᱡ ᱫᱚ ᱪᱮᱫ ᱵᱟᱢ ᱦᱤᱲᱤᱧ ᱜᱮᱭᱟ ᱱᱚᱣᱟ ᱯᱟᱹᱨᱥᱤ ᱫᱚ ᱟᱵᱚ ᱵᱟᱵᱚᱱ ᱛᱤ ᱡᱟᱸᱜᱟᱣᱟᱜ ᱠᱷᱟᱡ ᱫᱚ ᱛᱟᱦᱞᱮ ᱱᱩᱭ ᱥᱚᱨᱠᱟᱨ ᱜᱮᱭ ᱦᱤᱲᱤᱧ ᱪᱟᱵᱟᱭᱮᱫᱟ ᱟᱵᱚ ᱡᱮ ᱥᱩᱥᱟᱹᱨ ᱠᱟᱹᱢᱤ ᱥᱮᱡ ᱦᱚᱸ ᱵᱟᱭ ᱞᱟᱦᱟᱜ ᱛᱚ ᱟᱵᱚ ᱟᱫᱤᱵᱟᱥᱤ ᱵᱚᱭᱦᱟᱛᱩᱞ ᱨᱟᱠᱟᱵ ᱨᱮᱭᱟᱜ ᱟᱵᱚ ᱜᱮ ᱪᱤᱱᱛᱟᱹ ᱫᱷᱟᱨᱟ ᱫᱚ ᱦᱟᱛᱟᱣ ᱦᱩᱭᱩᱜ ᱛᱟᱵᱚᱱᱟ ᱱᱚᱣᱟ ᱤᱭᱟᱹᱛᱮ ᱤᱧᱟᱹᱜ ᱱᱚᱣᱟ ᱢᱚᱱᱮᱨᱮ ᱱᱚᱣᱟ ᱜᱮ ᱨᱤᱧ ᱠᱷᱟᱫᱽ ᱵᱟᱫᱟᱜ ᱠᱟᱱᱟ ᱤᱭᱟᱹ ᱥᱟᱨᱤᱜᱮ ᱟᱵᱚ ᱱᱚᱝᱠᱟᱱ ᱥᱩᱢᱟᱹᱭ ᱡᱟᱱᱟᱢ ᱠᱟᱛᱮᱫ ᱟᱵᱚ ᱯᱟᱹᱨᱥᱤ ᱵᱟᱵᱚᱱ ᱪᱟᱹᱞᱩ ᱫᱟᱲᱮᱭᱟᱜ ᱠᱟᱱᱟ ᱡᱚᱛᱚᱜᱮ ᱟᱹᱰᱤ ᱛᱟᱭᱚᱢ ᱨᱮ ᱢᱮᱱᱟᱜ ᱵᱚᱱᱟ ᱡᱚᱛᱚ ᱜᱮᱵᱚᱱ ᱪᱮᱫ ᱮᱫᱟ ᱴᱷᱤᱠ ᱜᱮ ᱮᱴᱟᱜ ᱯᱟᱹᱨᱥᱤ ᱵᱚᱱ ᱪᱮᱫ ᱮᱫᱟ ᱱᱟᱭ ᱛᱮᱵᱚᱱ ᱚᱞᱚᱜ ᱯᱟᱲᱦᱟᱜ ᱠᱟᱱᱟ ᱡᱚᱛᱚ ᱜᱮ ᱢᱚᱸᱡᱽ ᱜᱮ ᱱᱤᱡᱮ ᱨᱮᱭᱟᱜ ᱟᱵᱚ ᱡᱟᱛᱤ ᱨᱮᱭᱟᱜ ᱢᱤᱫ ᱴᱮᱡ ᱯᱟᱹᱨᱥᱤ ᱡᱟᱱᱟᱢ ᱯᱟᱹᱨᱥᱤ ᱚᱱᱟ ᱵᱚᱱ ᱦᱤᱲᱤᱧ ᱪᱟᱵᱟ ᱠᱮᱫᱟ ᱚᱱᱟ ᱫᱚ ᱵᱟᱝ ᱡᱩᱛᱩᱜ ᱠᱟᱱᱟ ᱚᱱᱟ ᱤᱭᱟᱹᱛᱮ ᱤᱧ ᱫᱚ ᱱᱚᱣᱟᱜᱮᱧ ᱢᱮᱱ ᱚᱪᱚᱭᱮᱫᱟ ᱟᱵᱚ ᱥᱟᱱᱛᱟᱞ ᱵᱚᱭᱦᱟ ᱜᱮ ᱱᱚᱣᱟ ᱫᱚ ᱥᱟᱵ ᱨᱩᱣᱟᱹᱲ ᱦᱩᱭᱩᱜ ᱛᱟᱵᱚᱱᱟ ᱥᱟᱵ ᱨᱩᱣᱟᱹᱲ ᱦᱩᱭᱩᱜ ᱛᱟᱵᱚᱱᱟ ᱟᱪᱩᱨ ᱨᱩᱣᱟᱹᱲ ᱦᱩᱭᱩᱜ ᱛᱟᱵᱚᱱᱟ ᱚᱱᱟ ᱥᱚᱨᱠᱟᱨ ᱴᱷᱮᱡ ᱵᱚᱱ ᱠᱚᱭᱟ ᱮᱵᱚᱝ ᱦᱩᱞ ᱥᱟᱹᱭ ᱱᱚᱣᱟ ᱫᱤᱥᱚᱢ ᱨᱮᱵᱚᱱ ᱫᱟᱲᱮᱜ ᱟᱨ ᱪᱟᱞᱩ ᱫᱟᱲᱮᱭᱟᱜ ᱠᱷᱟᱡ ᱜᱮ ᱡᱚᱛᱚ ᱥᱮᱡ ᱜᱮ ᱵᱷᱟᱜᱮ ᱵᱚᱱ ᱛᱟᱦᱮᱸᱱᱟ ᱜᱤᱫᱽᱨᱟᱹ ᱯᱤᱫᱽᱨᱟᱹ ᱨᱟᱠᱟᱵ ᱫᱟᱲᱮᱭᱟᱜᱼᱟ ᱪᱮᱛᱟᱱ ᱥᱮᱡ ᱱᱤᱭᱟᱹᱜᱮ ᱤᱧᱟᱹᱜ ᱠᱟᱛᱷᱟ ᱫᱚ